ᱱᱚᱣᱟ ᱠᱚᱨᱮ ᱫᱚ ᱯᱟᱠᱟ ᱚᱲᱟᱜ ᱵᱮᱱᱟᱣ ᱞᱮᱠᱷᱟᱱ ᱫᱚ ᱡᱟᱹᱥᱛᱤ ᱠᱷᱚᱨᱚᱪ ᱦᱩᱭ ᱫᱟᱲᱮᱭᱟᱜᱼᱟ ᱟᱭᱢᱟ ᱠᱷᱚᱨᱚᱪ ᱦᱩᱭᱩᱜᱼᱟ ᱦᱮᱸ ᱚᱱᱠᱟᱱᱟᱜ ᱠᱷᱚᱨᱚᱪ ᱦᱚᱭᱛᱳ ᱥᱟᱱᱟᱢ ᱦᱚᱲ ᱫᱟᱨᱟ ᱵᱟᱝ ᱥᱚᱢᱵᱷᱚᱵᱚᱜᱼᱟ ᱟᱫᱚ ᱯᱟᱸᱠᱟ ᱠᱟᱸᱪᱟ ᱦᱚᱸ ᱚᱲᱟᱜ ᱦᱩᱭ ᱫᱟᱲᱮᱭᱭᱟᱜᱼᱟ ᱦᱮᱸ ᱤᱴᱟᱹ ᱤᱴᱟᱹ ᱤᱴᱮᱨ ᱫᱮᱣᱟᱞ ᱛᱟᱨᱯᱚᱨᱮ ᱪᱮᱛᱟᱱ ᱴᱤᱱ ᱮᱥᱵᱮᱥᱴᱟᱨ ᱱᱤᱭᱟᱹ ᱠᱚ ᱠᱚᱨᱟᱣ ᱦᱩᱭ ᱫᱟᱲᱮᱭᱟᱜᱼᱟ ᱛᱳ ᱚᱱᱠᱟᱛᱮ ᱛᱷᱚᱲᱟ ᱠᱚᱢ ᱧᱚᱜ ᱠᱷᱚᱨᱚᱪ ᱦᱩᱭ ᱫᱟᱲᱮᱭᱟᱜᱼᱟ ᱟᱨᱦᱚᱸ ᱚᱱᱟ ᱠᱷᱚᱱ ᱠᱚᱢ ᱠᱷᱚᱨᱚᱪ ᱦᱩᱭ ᱫᱟᱲᱮᱭᱟᱜᱼᱟ ᱛᱳ ᱚᱱᱟ ᱫᱚ ᱠᱟᱸᱪᱟ ᱚᱲᱟᱜ ᱦᱟᱥᱟ ᱠᱟᱸᱛ ᱟᱨ ᱪᱮᱛᱟᱱ ᱨᱮ ᱴᱤᱱ ᱠᱤᱢᱵᱟ ᱮᱥᱵᱮᱥᱴᱟᱨ ᱱᱤᱭᱟᱹ ᱠᱚ ᱱᱚᱝᱠᱟᱛᱮ ᱵᱮᱱᱟᱣ ᱥᱚᱵᱷᱚᱵᱚᱜᱼᱟ ᱟᱨ ᱚᱱᱟᱠᱚ ᱯᱨᱳᱭᱳᱡᱚᱱ ᱢᱟᱯᱷᱤᱠ ᱵᱷᱟᱲᱟ ᱮᱢ ᱜᱟᱱ ᱠᱚᱜᱼᱟ ᱛᱳ ᱯᱟᱠᱟ ᱚᱲᱟᱜ ᱨᱮᱭᱟᱜ ᱫᱚ ᱚᱱᱠᱟᱜᱮ ᱰᱷᱮᱨ ᱢᱩᱞᱞᱚ ᱯᱚᱭᱥᱟ ᱫᱟᱢ ᱦᱩᱭ ᱫᱟᱲᱮᱭᱟᱜᱼᱟ ᱟᱨ ᱠᱟᱸᱪᱟ ᱯᱟᱸᱠᱟ ᱨᱮᱭᱟᱜ ᱚᱱᱠᱟ ᱨᱚᱠᱚᱢ ᱚᱱᱟ ᱛᱩᱞᱚᱱᱟ ᱢᱩᱞᱚᱠ ᱠᱚᱢ ᱯᱚᱭᱥᱟ ᱛᱮᱦᱚᱸ ᱵᱷᱟᱲᱟ ᱵᱟᱹᱭᱥᱟᱹᱣ ᱦᱩᱭ ᱫᱟᱲᱮᱭᱟᱜᱼᱟ ᱛᱳ ᱱᱮᱜ ᱮ ᱱᱤᱝᱠᱟᱹ